ᱤᱧ ᱨᱮᱰᱤᱭᱳᱧ ᱟᱸᱡᱚᱢ ᱜᱮᱭᱟ ᱟᱨ ᱨᱮᱰᱤᱭᱳ ᱨᱮ ᱤᱧᱟᱹᱜ ᱠᱩᱥᱤᱭᱟᱱ ᱟᱠᱷᱲᱟ ᱫᱚ ᱦᱩᱭᱩᱜ ᱠᱟᱱᱟ ᱥᱟᱱᱛᱟᱲᱤ ᱥᱟᱱᱛᱟᱲᱤ ᱟᱠᱷᱲᱟ ᱥᱟᱱᱛᱟᱲᱤ ᱟᱠᱷᱲᱟ ᱫᱚ ᱯᱨᱚᱛᱤ ᱫᱤᱱ ᱥᱟᱲᱮ ᱯᱟᱸᱪᱴᱟ ᱥᱚᱢᱚᱭ ᱦᱩᱭᱩᱜ ᱜᱮᱭᱟ ᱤᱧ ᱯᱨᱚᱛᱤ ᱫᱤᱱ ᱫᱩᱲᱩᱵ ᱠᱟᱛᱮᱫ ᱥᱟᱱᱛᱟᱲᱤ ᱟᱠᱷᱲᱟᱧ ᱟᱸᱡᱚᱢᱟ ᱟᱹᱰᱤ ᱱᱟᱯᱟᱭᱼᱱᱟᱯᱟᱭ ᱥᱮᱨᱮᱧ ᱥᱤᱨᱤᱧᱟᱠᱚ ᱛᱟᱨᱯᱚᱨᱮ ᱠᱟᱹᱦᱱᱤ ᱠᱩᱫᱩᱢ ᱮᱢᱟᱱ ᱛᱮᱫ ᱠᱚ ᱞᱟᱹᱭᱟ ᱤᱧ ᱟᱹᱰᱤ ᱱᱟᱯᱟᱭᱤᱧ ᱵᱩᱡᱷᱟᱹᱣᱟ ᱥᱟᱱᱛᱟᱲ ᱥᱚᱢᱟᱡ ᱨᱮᱱᱟᱜ ᱱᱤᱭᱟᱹ ᱫᱚᱝ ᱞᱟᱜᱽᱬᱮ ᱥᱮᱨᱮᱧ ᱫᱚ ᱟᱹᱰᱤᱜᱮ ᱱᱟᱯᱟᱭ ᱵᱩᱡᱷᱟᱹᱜᱼᱟ ᱟᱨ ᱤᱧ ᱴᱤᱵᱷᱤ ᱦᱚᱸᱧ ᱧᱮᱞ ᱜᱮᱭᱟ ᱚᱸᱰᱮ ᱦᱚᱸ ᱥᱟᱱᱛᱟᱲᱤ ᱛᱮ ᱡᱟᱦᱟᱸ ᱥᱟᱱᱛᱟᱞᱤ ᱛᱮ ᱡᱟᱦᱟᱸ ᱦᱩᱭᱩᱜ ᱜᱮᱭᱟ ᱚᱱᱟᱜᱮᱧ ᱧᱮᱞ ᱜᱮᱭᱟ